ᱦᱮᱸ ᱦᱮᱞᱳ ᱟᱢᱜᱮ ᱪᱩᱲᱤ ᱫᱚᱠᱟᱱᱤᱡ ᱫᱚ ᱚᱻ ᱟᱫᱚ ᱤᱭᱟᱹ ᱢᱮᱱᱮᱜ ᱛᱟᱦᱮᱱᱤᱧ ᱪᱮᱫ ᱟᱞᱮ ᱥᱮᱫ ᱨᱮ ᱵᱟᱯᱞᱟ ᱦᱩᱭᱩᱜᱚᱜ ᱠᱟᱱᱟ ᱟᱫᱚ ᱚᱱᱠᱟ ᱯᱚᱫᱽᱨᱚ ᱥᱳᱞᱳ ᱵᱚᱸᱜᱟᱞᱮ ᱦᱟᱴ ᱠᱮᱭᱟ ᱟᱫᱚ ᱪᱮᱫ ᱞᱮᱠᱟᱢ ᱫᱟᱢ ᱠᱮᱭᱟ ᱢᱟᱞᱟ ᱥᱮᱴ ᱯᱟᱜᱽᱨᱟ ᱠᱚ ᱦᱮᱸ ᱢᱟᱞᱟ ᱥᱮᱴ ᱯᱟᱜᱽᱨᱟ ᱠᱚ ᱚ ᱪᱮᱦᱚᱨᱟ ᱦᱤᱥᱟᱹᱵᱛᱮ ᱵᱟᱝ ᱟᱨ ᱡᱚᱛᱚ ᱠᱷᱚᱡ ᱢᱚᱡᱽ ᱧᱚᱜ ᱟᱜ ᱫᱚ ᱢᱚᱡᱽ ᱧᱚᱜ ᱩᱛᱟᱹᱨᱟᱜ ᱜᱮᱥᱮ ᱫᱟᱢ ᱫᱚ ᱵᱟᱝ ᱟᱫᱚ ᱡᱚᱛᱚ ᱠᱷᱚᱡ ᱫᱟᱢ ᱩᱛᱟᱹᱨᱟᱜ ᱫᱚ ᱪᱮᱫ ᱞᱮᱠᱟᱢ ᱦᱟᱛᱟᱣᱫᱟ ᱦᱮᱸ ᱚ ᱟᱫᱚ ᱫᱚᱥ ᱥᱳᱞᱳ ᱡᱚᱲᱟᱞᱮ ᱦᱟᱴ ᱠᱮᱭᱟ ᱟᱫᱚ ᱠᱤᱪᱷᱩ ᱠᱚᱢᱚᱜ ᱢᱮ ᱵᱟᱠᱷᱟᱡ ᱚ ᱚᱱᱮ ᱦᱚᱸ ᱚᱻ ᱚᱻ ᱟᱫᱚ ᱚᱱᱮ ᱩᱱ ᱦᱤᱞᱳᱜ ᱢᱳᱵᱟᱭᱤᱞ ᱛᱮ ᱜᱤᱧ ᱧᱮᱞ ᱞᱮᱫ ᱛᱟᱢ ᱟᱢᱟᱜ ᱤᱭᱟᱹ ᱠᱚ ᱯᱷᱳᱴᱳ ᱠᱚ ᱟᱨ ᱤᱭᱟᱹ ᱠᱚ ᱥᱩᱫᱷᱟᱹᱭ ᱚᱱᱮ ᱚᱱᱟᱴᱟᱜ ᱡᱮ ᱢᱳᱵᱟᱭᱤᱞ ᱨᱮᱢ ᱮᱢ ᱠᱟᱜ ᱚᱱᱟ ᱴᱟᱜ ᱦᱮᱸ ᱚᱱᱮ ᱚᱱᱮ ᱯᱩᱸᱰᱜᱮ ᱯᱟᱛᱷᱚᱨ ᱥᱟᱞᱟᱜ ᱢᱚᱡᱽᱜᱮ ᱵᱟᱹᱭᱥᱟᱹᱣ ᱢᱮᱱᱟᱜ ᱢᱟᱞᱟ ᱯᱟᱜᱽᱨᱟ ᱴᱤᱠᱞᱤ ᱥᱩᱫᱷᱟᱹᱜ ᱦᱮᱸ ᱟᱫᱚ ᱚᱱᱮᱧ ᱢᱮᱱᱮᱜ ᱠᱟᱱᱟ ᱡᱮ ᱟᱭᱢᱟ ᱡᱚᱲᱟᱞᱮ ᱦᱟᱛᱟᱣᱟ ᱟᱫᱚ ᱥᱟᱲᱮ ᱛᱤᱱᱥᱚ ᱠᱷᱟᱡ ᱫᱚ ᱪᱮᱫ ᱞᱮᱠᱟᱢ ᱢᱟᱯ ᱠᱮᱭᱟ ᱠᱚᱢ ᱧᱚᱜᱚᱜ ᱢᱮ ᱵᱟᱠᱷᱟᱡ ᱫᱚ ᱡᱚᱲᱟ ᱡᱚᱲᱟ ᱛᱚ ᱟᱨ ᱮᱱᱮᱡ ᱢᱚᱛᱚᱡ ᱨᱮᱦᱚᱸ ᱤᱭᱟᱹ ᱵᱟᱯᱞᱟ ᱢᱚᱛᱚᱡ ᱨᱮᱦᱚᱸ ᱵᱟᱝ ᱟᱨᱦᱚᱸ ᱮᱴᱟᱜ ᱮᱴᱟᱜ ᱮᱱᱮᱡ ᱠᱚᱞᱮ ᱪᱟᱞᱟᱜ ᱟᱛᱚ ᱟᱫᱚ ᱥᱳᱞᱞᱚ ᱡᱚᱲᱟ ᱟᱴ ᱡᱚᱲ ᱮᱱᱛᱮᱜ ᱥᱳᱞᱳᱴᱤ ᱟᱴ ᱡᱚᱲᱟ ᱞᱮ ᱦᱟᱴ ᱠᱮᱭᱟ ᱦᱮᱸ ᱦᱮᱸ ᱪᱩᱲᱤ ᱫᱚ ᱞᱟᱜᱟᱜ ᱜᱮᱭᱟ ᱟᱫᱚ ᱚᱱᱠᱟᱱᱟᱜ ᱩᱲᱤ ᱮᱱᱛᱮᱜ ᱟᱢᱟᱜ ᱫᱚᱠᱟᱱᱨᱮ ᱢᱮᱱᱟᱜ ᱟᱥᱮ ᱵᱟᱝ ᱵᱟᱯᱞᱟ ᱦᱚᱲ ᱠᱚ ᱰᱟᱝᱜᱩᱣᱟᱹ ᱦᱚᱲ ᱠᱚ ᱢᱮᱥᱟᱞᱛᱮ ᱢᱮᱱᱟᱜ ᱞᱮᱭᱟ ᱛᱚ ᱟᱫᱚ ᱡᱚᱛᱚ ᱦᱚᱲ ᱰᱨᱮᱥ ᱫᱚ ᱰᱨᱮᱥ ᱞᱮᱠᱟᱱᱟᱜ ᱦᱟᱴ ᱦᱩᱭ ᱠᱚᱜᱼᱟ ᱟᱫᱚ ᱦᱮᱸ ᱚᱱᱟᱫᱚ ᱤᱭᱟᱹ ᱟᱢᱟᱜ ᱛᱤ ᱨᱮᱜᱮ ᱛᱟᱦᱮᱸ ᱞᱮᱱᱟ ᱚᱱᱮ ᱡᱮ ᱥᱟᱥᱟᱝ ᱜᱮᱢ ᱦᱚᱨᱚᱜ ᱠᱟᱜ ᱛᱟᱦᱮᱸᱜ ᱛᱩᱲᱤ ᱵᱟᱦᱟ ᱞᱮᱠᱟ ᱚᱱᱮ ᱚᱱᱠᱟᱱᱟᱜ ᱟᱫᱚ ᱚᱱᱟ ᱪᱮᱫ ᱞᱮᱠᱟ ᱫᱟᱢ ᱛᱚ ᱰᱨᱮᱥ ᱦᱤᱥᱟᱹᱵᱽ ᱛᱮᱞᱮ ᱠᱤᱨᱤᱧ ᱠᱮᱭᱟ ᱢᱮᱪᱤᱝ ᱠᱮᱭᱟᱞᱮ ᱦᱮᱸ ᱦᱮᱸ ᱟᱪᱪᱷᱟ ᱴᱷᱤᱠ ᱜᱮᱭᱟ ᱤᱭᱟᱹ ᱢᱟ ᱛᱚᱵᱮ ᱚᱱᱮ ᱩᱱ ᱦᱤᱞᱳᱜ ᱜᱮ ᱦᱟᱜ ᱞᱮ ᱪᱟᱞᱟᱜᱼᱟ ᱜᱟᱯᱟ ᱵᱟᱫ ᱢᱮᱭᱟᱝ ᱜᱟᱱᱞᱮ ᱪᱟᱞᱟᱜ ᱠᱟᱱᱟ ᱱᱟᱦᱟᱜ ᱟᱹᱰᱤ ᱥᱩᱨᱜᱮ ᱛᱤᱭᱳᱜ ᱠᱟᱱᱟ ᱚᱱᱟ ᱠᱚᱦᱚᱸ ᱟᱫᱚ ᱩᱱ ᱦᱤᱞᱳᱜ ᱜᱮ ᱱᱟᱦᱟᱜ ᱵᱚᱱ ᱤᱭᱟᱹᱭᱟ ᱮᱱᱛᱮᱜ ᱴᱟᱠᱟ ᱠᱚᱦᱚᱸ ᱞᱮ ᱤᱫᱤ ᱛᱚᱨᱟ ᱟᱢᱟ ᱡᱤᱱᱤᱥ ᱠᱚᱦᱚᱸ ᱞᱮ ᱟᱹᱜᱩᱭᱟ ᱧᱮᱞ ᱠᱩᱥᱤ ᱠᱟᱛᱮᱜ ᱦᱮᱸ ᱦᱮᱸ ᱦᱮᱸ ᱦᱮᱸ ᱟᱫᱚ ᱩᱱ ᱦᱤᱞᱳᱜ ᱜᱮ ᱱᱟᱦᱟᱜ ᱯᱷᱳᱱ ᱠᱟᱛᱮᱜ ᱱᱟᱦᱟᱜ ᱞᱟᱦᱟ ᱥᱮᱜ ᱞᱟᱦᱟᱨᱮ ᱡᱟᱱᱟᱣ ᱟᱢᱟ ᱚᱲᱟᱜ ᱠᱚᱨᱮ ᱜᱮᱢ ᱛᱟᱦᱮᱱᱟ ᱦᱮᱸᱤᱧ ᱡᱟᱱᱟᱣᱢᱟ ᱢᱟ ᱛᱚᱵᱮ ᱮᱠᱷᱚᱱ ᱫᱚᱦᱚ ᱠᱟᱜ ᱠᱟᱱᱟ ᱦᱮᱸ ᱦᱮᱸ